ᱦᱮᱞᱳ ᱳᱞᱟ ᱳᱵᱮᱨ ᱠᱚᱢᱯᱟᱱᱤ ᱨᱮᱱ ᱰᱟᱭᱵᱷᱟᱨ ᱢᱟᱨᱪ ᱨᱮᱱᱟᱜ ᱮᱜᱟᱨᱳ ᱛᱟᱹᱨᱤᱠᱷ ᱤᱧ ᱟᱢᱟᱜ ᱜᱟᱹᱰᱤᱧ ᱵᱩᱠ ᱞᱮᱫᱟ ᱤᱧᱟᱹᱜ ᱚᱥᱩᱵᱤᱫᱷᱟ ᱠᱟᱨᱚᱱ ᱛᱮ ᱤᱧ ᱚᱱᱟ ᱰᱮᱴᱨᱮ ᱟᱢᱟᱜ ᱜᱟᱹᱰᱤ ᱵᱟᱹᱧ ᱦᱟᱛᱟᱣ ᱫᱟᱲᱮᱜ ᱠᱟᱱᱟ ᱚᱱᱟ ᱡᱟᱦᱟᱸ ᱠᱟᱹᱣᱰᱤ ᱟᱢ ᱮᱰᱵᱷᱟᱱᱥ ᱞᱟᱝ ᱮᱢᱟᱜ ᱢᱮ ᱛᱟᱦᱮᱸᱫ ᱚᱱᱟ ᱠᱟᱹᱣᱰᱤ ᱤᱧ ᱨᱩᱣᱟᱹᱲᱟᱹᱧ ᱢᱮ ᱯᱚᱨᱮᱛᱮ ᱡᱚᱠᱷᱚᱱ ᱫᱚᱨᱠᱟᱨᱚᱜ ᱛᱤᱧᱟᱹ ᱛᱚᱠᱷᱚᱱ ᱤᱧ ᱟᱢᱟᱜ ᱜᱟᱹᱰᱤᱧ ᱵᱩᱠ ᱛᱟᱢᱟ